ᱦᱮᱞᱳ ᱫᱟᱫᱟ ᱰᱟᱭᱵᱷᱟᱨ ᱫᱟᱫᱟ ᱚᱠᱟ ᱨᱮ ᱢᱮᱱᱟᱢᱟ ᱟᱢ ᱦᱤᱡᱩᱜᱼᱟᱢ ᱞᱚᱜᱚᱱ ᱟᱞᱮ ᱞᱮ ᱥᱟᱯᱲᱟᱣ ᱦᱩᱭ ᱮᱱᱟ ᱚᱸᱰᱚᱠᱟᱠᱟᱱᱟᱞᱮ ᱱᱚᱸᱰᱮ ᱵᱟᱲᱮ ᱫᱟᱨᱮ ᱢᱩᱫᱤ ᱫᱚᱠᱟᱱ ᱥᱩᱨ ᱨᱮᱜᱮ ᱢᱮᱱᱟᱜ ᱞᱮᱭᱟ ᱟᱢ ᱱᱚᱸᱰᱮ ᱟᱹᱰᱤ ᱞᱚᱜᱚᱱᱮᱢ ᱦᱤᱡᱩᱜᱼᱟ ᱟᱨ ᱡᱟᱦᱟᱸ ᱨᱮ ᱥᱮᱱᱚᱜ ᱵᱚᱱ ᱢᱮᱱᱟᱠᱟᱫᱼᱟ ᱡᱚᱛᱚ ᱦᱚᱲ ᱞᱮ ᱦᱮᱡᱽ ᱥᱮᱴᱮᱨᱟᱠᱟᱱᱟ ᱥᱮᱱᱚᱜ ᱞᱟᱹᱜᱤᱫ ᱛᱮ ᱥᱟᱯᱲᱟᱣ ᱠᱟᱛᱮᱫ ᱞᱮ ᱦᱮᱡᱽ ᱟᱠᱟᱱᱟ ᱟᱢ ᱦᱚᱸ ᱞᱚᱜᱚᱱᱮᱢ ᱦᱤᱡᱩᱜᱼᱟ ᱱᱚᱸᱰᱮ ᱟᱨ ᱱᱚᱸᱰᱮ ᱥᱮᱴᱮᱨ ᱠᱟᱛᱮᱫ ᱮᱢ ᱠᱚᱞ ᱟᱞᱮᱭᱟ ᱯᱷᱳᱱᱟᱞᱮᱭᱟᱢ ᱟᱢ ᱟᱨ ᱱᱚᱸᱰᱮ ᱟᱢ ᱟᱹᱰᱤ ᱞᱚᱜᱚᱱ ᱦᱤᱡᱩᱜ ᱨᱮᱱᱟᱜ ᱮᱢ ᱨᱤᱠᱟᱹᱭᱟ ᱟᱞᱮ ᱦᱚᱸᱞᱮ ᱥᱮᱴᱮᱨᱟᱠᱟᱱᱟ ᱟᱨ ᱴᱷᱤᱠ ᱜᱮᱭᱟ ᱛᱚᱵᱮ ᱦᱤᱡᱩᱜ ᱢᱮ ᱞᱚᱜᱚᱱ ᱫᱷᱟᱨᱟ ᱜᱮ ᱟᱨ ᱦᱟᱸᱜ ᱦᱳᱭ ᱩᱭᱦᱟᱹᱨ ᱢᱮ ᱟᱞᱚᱢ ᱦᱤᱲᱤᱧᱟ ᱱᱚᱸᱰᱮ ᱥᱮᱴᱮᱨ ᱠᱟᱛᱮᱫ ᱮᱢ ᱯᱷᱳᱱ ᱨᱩᱣᱟᱹᱲ ᱜᱮᱭᱟᱢ ᱟᱹᱰᱤ ᱞᱚᱜᱚᱱ ᱟᱢ ᱡᱟᱦᱟᱸ ᱛᱤᱱᱟᱹᱜ ᱞᱚᱜᱚᱱᱮᱢ ᱦᱮᱡᱽ ᱥᱮᱴᱮᱨ ᱫᱟᱲᱮᱭᱟᱜᱼᱟ ᱩᱱᱟᱹᱜ ᱞᱚᱜᱚᱱ ᱥᱮᱴᱮᱨ ᱨᱮᱱᱟᱜᱼᱮᱢ ᱠᱳᱭᱥᱤᱥᱟ ᱴᱷᱤᱠᱜᱮᱭᱟ ᱛᱚᱵᱮ ᱦᱤᱡᱩᱜ ᱢᱮ ᱟᱨᱮᱢ ᱯᱷᱳᱱᱟ ᱱᱟᱦᱟᱜ ᱠᱷᱟᱱ ᱱᱚᱸᱰᱮ ᱦᱮᱡᱽ ᱠᱟᱛᱮᱫ ᱥᱮᱴᱮᱨ ᱠᱟᱛᱮᱫ ᱴᱷᱤᱠᱜᱮᱭᱟ